ᱦᱮᱞᱳ ᱵᱟᱵᱩ ᱢᱟ ᱛᱚᱵᱮ ᱱᱚᱣᱟ ᱪᱟᱞᱟᱜ ᱞᱟᱹᱜᱤᱫ ᱮᱢ ᱴᱨᱮᱱ ᱛᱮ ᱛᱚᱵᱮ ᱢᱟ ᱵᱮᱥ ᱠᱟᱛᱮ ᱮᱢ ᱪᱟᱞᱟᱜᱼᱟ ᱵᱷᱟᱞᱤ ᱚᱠᱚᱡ ᱛᱮ ᱨᱤᱡᱟᱨᱵᱷᱮᱥᱚᱱ ᱢᱮ ᱟᱨ ᱵᱮᱥ ᱚᱠᱚᱡ ᱛᱮᱜᱮ ᱯᱚᱭᱥᱟ ᱠᱚᱫᱚ ᱫᱚᱦᱚ ᱠᱟᱛᱟᱢ ᱟᱨ ᱵᱟᱠᱷᱟᱱ ᱱᱚᱣᱟ ᱠᱚ ᱵᱟᱲᱟᱭ ᱜᱮᱭᱟᱢ ᱛᱚ ᱜᱟᱹᱰᱤ ᱜᱷᱚᱲᱟ ᱨᱮᱭᱟᱜ ᱠᱟᱢ ᱠᱟᱱᱟ ᱛᱚ ᱵᱟᱝᱠᱷᱟᱱ ᱠᱚ ᱦᱟᱛᱟᱣ ᱛᱟᱢᱟ ᱪᱤᱠᱟᱹ ᱠᱟᱛᱮᱢ ᱦᱮᱡ ᱥᱮᱱᱚᱜᱼᱟ ᱟᱞᱮ ᱛᱚ ᱦᱮᱡ ᱥᱮᱱ ᱦᱚᱲ ᱠᱟᱱᱟᱞᱮ ᱟᱨ ᱵᱟᱲᱟᱭ ᱦᱚᱲ ᱠᱟᱱᱟᱞᱮ ᱵᱟᱠᱷᱟᱱ ᱫᱚ ᱵᱩᱜᱤ ᱢᱟᱨᱟᱣ ᱢᱮᱭᱟ ᱠᱚᱛᱚ ᱚᱱᱟ ᱦᱚᱸᱛᱚ ᱵᱟᱭ ᱡᱩᱛᱩᱜ ᱠᱟᱱᱟ ᱢᱮᱱᱠᱷᱟᱱ ᱪᱤᱠᱟᱹ ᱠᱟᱛᱮᱢ ᱥᱚᱦᱚᱨ ᱥᱮᱴᱮᱨᱚᱜᱼᱟ